ᱤᱧᱟᱹᱜ ᱚᱞ ᱩᱛᱱᱟᱹᱣ ᱫᱚ ᱞᱟᱹᱜᱤᱫ ᱫᱚ ᱵᱟᱥ ᱫᱤᱱ ᱥᱮᱛᱟᱜᱨᱮᱧ ᱚᱞᱟ ᱥᱮᱛᱟᱜᱨᱮ ᱢᱤᱫ

ᱱᱚᱝᱠᱟᱧ ᱚᱞᱟ ᱡᱮ ᱤᱧᱟᱹᱜ ᱦᱚᱲᱠᱚ ᱤᱧᱟᱹᱜ ᱧᱮᱞᱛᱮ ᱤᱧᱟᱹᱜ ᱚᱞ ᱧᱮᱞᱛᱮ ᱠᱚ ᱨᱤᱡᱷᱟᱹᱜᱼᱟ ᱩᱱᱟᱹᱜ ᱪᱮᱦᱨᱟᱧ ᱚᱞᱟ ᱡᱮ ᱟᱹᱰᱤᱜᱮ ᱪᱮᱦᱨᱟᱧ ᱚᱞᱟ ᱡᱮ ᱦᱚᱲᱠᱚ ᱠᱩᱥᱤᱭᱟᱜ ᱜᱮᱭᱟ ᱟᱨ ᱱᱚᱣᱟ ᱤᱧᱟᱹᱜ ᱢᱤᱫᱴᱟᱝ ᱠᱟᱹᱢᱤᱦᱚᱨᱟᱧ ᱫᱚᱦᱚᱭᱟ ᱟᱨ ᱱᱚᱣᱟ ᱱᱚᱝᱠᱟ ᱛᱮᱜᱮᱧ ᱡᱮᱛᱮ ᱦᱚᱲᱤᱧ ᱥᱟᱶᱛᱟ ᱨᱮᱱᱤᱧ ᱢᱮᱛᱟ ᱠᱚᱣᱟ ᱟᱯᱮᱦᱚᱸ ᱱᱚᱝᱠᱟ ᱚᱞ ᱯᱮ ᱡᱚᱛᱚ ᱚᱞᱚᱜ ᱯᱟᱲᱦᱟᱣ ᱜᱤᱫᱽᱨᱟᱹᱠᱚᱧ ᱢᱮᱛᱟ ᱠᱚᱣᱟ ᱟᱯᱮ ᱥᱟᱱᱟᱢ ᱵᱚᱭᱦᱟ ᱠᱚ ᱱᱚᱝᱠᱟᱜᱮ ᱚᱞ ᱯᱮ ᱛᱟᱵᱚᱱ ᱡᱮ ᱪᱮᱦᱨᱟᱼᱪᱮᱦᱨᱟ ᱚᱞ ᱯᱮ ᱪᱮᱫᱟᱜ ᱥᱮ ᱵᱟᱝ ᱚᱞ ᱪᱮᱦᱨᱟ ᱡᱩᱫᱤ ᱵᱟᱭ ᱧᱮᱞᱚᱜᱼᱟ ᱮᱱᱠᱷᱟᱱ ᱦᱚᱲ ᱵᱟᱝᱠᱚ ᱠᱩᱥᱤᱭᱟᱜᱼᱟ ᱚᱱᱟ ᱠᱷᱟᱹᱛᱤᱨᱛᱮ ᱚᱞ ᱪᱮᱦᱨᱟ ᱦᱩᱭᱩᱜᱼᱟ